ᱦᱮᱞᱳ ᱤᱧ ᱫᱚ ᱠᱟᱥᱴᱚᱢᱟᱨᱤᱧ ᱞᱟᱹᱭᱮᱫᱼᱟ ᱟᱨᱠᱤ ᱟᱢ ᱪᱟ ᱫᱚᱠᱟᱱᱮᱢ ᱞᱟᱹᱭᱮᱫᱼᱟ ᱟᱪᱪᱷᱟ ᱤᱧ ᱫᱚ ᱤᱧ ᱫᱚ ᱠᱚᱞᱮᱡᱽ ᱨᱤᱧ ᱯᱟᱲᱦᱟᱜ ᱟᱛᱚ ᱟᱫᱚ ᱠᱚᱞᱮᱡᱽ ᱤᱧ ᱦᱮᱡ ᱟᱠᱟᱱᱟ ᱟᱫᱚ ᱟᱢᱟᱜ ᱪᱟ ᱫᱚᱠᱟᱱ ᱨᱮ ᱪᱮᱫ ᱠᱚ ᱡᱚᱢᱟᱜ ᱢᱮᱱᱟᱜᱼᱟ ᱚᱱᱟ ᱠᱚᱜᱮ ᱛᱚᱞᱟᱥ ᱦᱟᱛᱟᱣᱮᱫ ᱛᱟᱦᱮᱸ ᱤᱧ ᱟᱪᱪᱷᱟ ᱱᱟᱥᱛᱟᱜ ᱪᱟᱞᱟᱜ ᱟᱹᱧ ᱴᱤᱯᱷᱤᱱ ᱠᱮᱠ ᱢᱮᱱᱟᱜᱼᱟᱛᱚ ᱟᱪᱪᱷᱟ ᱱᱚᱸᱰᱮ ᱠᱚᱞᱮᱡᱽ ᱨᱮᱱᱟᱜ ᱴᱤᱯᱷᱤᱱ ᱚᱠᱛᱚ ᱤᱧ ᱦᱟᱸᱜ ᱤᱧ ᱪᱟᱞᱟᱜ ᱠᱟᱱᱟ ᱚᱱᱟ ᱴᱤᱯᱷᱤᱱ ᱦᱟᱛᱟᱣ ᱴᱷᱤᱠᱜᱮᱭᱟ ᱚᱱᱟᱜᱮ ᱦᱳᱭ ᱵᱟᱨ ᱦᱚᱲ ᱢᱮᱱᱟᱜ ᱞᱤᱧᱟᱹ ᱴᱷᱤᱠ ᱜᱮᱭᱟ